ᱤᱧᱫᱚ ᱥᱮᱛᱟᱜ ᱵᱮᱲᱟ ᱦᱚᱸᱧ ᱫᱟᱹᱲᱟ ᱟᱨ ᱟᱹᱭᱩᱵ ᱵᱮᱲᱟ ᱦᱚᱸᱧ ᱫᱟᱹᱲᱟ ᱥᱮᱛᱟᱜ ᱫᱚ ᱯᱨᱟᱭ ᱢᱤᱫ ᱛᱷᱮᱠᱮ ᱰᱮᱲ ᱜᱷᱚᱱᱴᱟ ᱜᱟᱱᱤᱧ ᱫᱟᱹᱲᱟ ᱟᱨ ᱟᱹᱭᱩᱵ ᱫᱚ ᱢᱤᱫ ᱜᱷᱚᱱᱴᱟ ᱜᱟᱱᱤᱧ ᱫᱟᱹᱲᱟ ᱚᱱᱟ ᱫᱟᱹᱲ ᱛᱟᱞᱟᱛᱮ ᱤᱧ ᱡᱟᱦᱟᱸ ᱩᱫᱜᱟᱹᱣᱤᱧ ᱧᱟᱢᱟ ᱚᱱᱟᱫᱚ ᱦᱩᱭᱩᱜ ᱠᱟᱱᱟ ᱡᱮ ᱦᱚᱲᱢᱚ ᱵᱷᱟᱜᱮᱴᱷᱤᱠ ᱛᱟᱦᱮᱱ ᱢᱟ ᱦᱚᱲᱢᱚ ᱨᱮ ᱨᱳᱜᱽ ᱟᱡᱟᱨ ᱠᱚ ᱵᱟᱝ ᱦᱩᱭᱩᱜᱼᱟ ᱟᱨ ᱦᱚᱲᱢᱚ ᱫᱟᱲᱮᱨᱮ ᱡᱟᱹᱥᱛᱤ ᱧᱟᱢᱚᱜᱼᱟ ᱱᱚᱝᱠᱟ ᱠᱟᱛᱮᱜᱮ ᱤᱧᱫᱚ ᱡᱟᱹᱥᱛᱤ ᱠᱟᱭᱛᱮ ᱫᱟᱹᱲ ᱨᱮ ᱩᱫᱜᱟᱹᱣᱤᱧ ᱧᱟᱢᱟ